ᱤᱧ ᱢᱤᱫᱴᱟᱝ ᱫᱳᱠᱟᱱᱨᱮ ᱢᱤᱫᱴᱟᱝ ᱥᱟᱢᱟᱱ ᱥᱳᱯᱷᱟᱧ ᱠᱤᱨᱤᱧ ᱞᱮᱫᱼᱟ ᱱᱚᱣᱟ ᱥᱳᱯᱷᱟᱫᱚ ᱜᱮᱞ ᱜᱮᱥᱟᱭ ᱴᱟᱠᱟᱛᱮᱧ ᱠᱤᱨᱤᱧ ᱞᱮᱫᱼᱟ ᱧᱮᱞᱡᱚᱝᱛᱮ ᱟᱹᱰᱤ ᱱᱟᱯᱟᱭᱜᱮ ᱛᱟᱦᱮᱸ ᱠᱟᱱᱟ ᱟᱨ ᱚᱱᱟ ᱫᱳᱠᱟᱱᱨᱮᱦᱚᱸ ᱟᱹᱰᱤ ᱱᱟᱯᱟᱭᱼᱱᱟᱯᱟᱭ ᱠᱚ ᱞᱟᱹᱭᱠᱮᱫᱼᱟ ᱠᱤ ᱱᱚᱣᱟ ᱥᱳᱯᱷᱟᱫᱚ ᱪᱮᱫᱦᱚᱸ ᱵᱟᱝ ᱪᱤᱠᱟᱹᱜᱼᱟ ᱢᱚᱬᱮ ᱥᱮᱨᱢᱟ ᱦᱟᱹᱵᱤᱡ ᱢᱟ ᱧᱮᱧᱮᱞᱜᱮ ᱵᱟᱝ ᱦᱩᱭᱩᱜᱼᱟ ᱚᱱᱟ ᱤᱭᱟᱹᱛᱮ ᱤᱧᱦᱚᱧ ᱠᱩᱥᱤᱭᱟᱫᱟ ᱟᱨ ᱟᱠᱚᱣᱟᱜ ᱠᱟᱛᱷᱟ ᱤᱫᱤ ᱠᱟᱛᱮᱫᱦᱚᱸ ᱚᱱᱟ ᱥᱳᱯᱷᱟᱧ ᱠᱤᱨᱤᱧ ᱠᱮᱫᱼᱟ ᱚᱲᱟᱜ ᱟᱹᱜᱩ ᱠᱟᱛᱮᱫ ᱤᱭᱩᱡᱽ ᱮᱱᱟ ᱥᱮ ᱦᱚᱭ ᱚᱱᱟᱨᱮ ᱫᱩᱲᱩᱵ ᱦᱩᱭᱮᱱᱟ ᱢᱚᱬᱮ ᱛᱩᱨᱩᱭ ᱪᱟᱸᱫᱳ ᱠᱷᱟᱱᱜᱮ ᱚᱱᱟ ᱥᱳᱯᱷᱟᱫᱚ ᱵᱟᱹᱲᱤᱡᱚᱜ ᱮᱦᱚᱵ ᱮᱱᱟ ᱡᱚᱛᱚᱠᱷᱚᱱ ᱢᱟᱲᱟᱝ ᱵᱟᱹᱲᱤᱡ ᱮᱱᱟ ᱚᱱᱟ ᱥᱳᱯᱷᱟ ᱨᱮᱭᱟᱜ ᱤᱥᱯᱚᱸᱡᱽ ᱚᱪᱚᱜ ᱮᱱᱟ ᱤᱱᱟᱹᱯᱚᱨᱮ ᱢᱤᱫ ᱥᱮᱨᱢᱟ ᱯᱩᱨᱟᱹᱜ ᱯᱩᱨᱟᱹᱜ ᱛᱮ ᱠᱷᱟᱱ ᱚᱱᱟ ᱥᱳᱯᱷᱟ ᱨᱮᱭᱟᱜ ᱜᱟᱫᱽᱫᱟᱦᱚᱸ ᱠᱮᱴᱮᱡ ᱤᱫᱤᱭᱮᱱᱟ ᱡᱟᱦᱟᱸ ᱞᱮᱠᱟ ᱢᱟᱲᱟᱝ ᱛᱟᱦᱮᱸ ᱠᱟᱱᱟ ᱞᱳᱜᱳᱫ ᱚᱱᱠᱟ ᱵᱟᱝᱜᱮ ᱟᱹᱭᱠᱟᱹᱜ ᱠᱟᱱ ᱛᱟᱦᱮᱱ ᱠᱟᱴ ᱨᱮᱭᱟᱜ ᱞᱮᱠᱟ ᱜᱮ ᱚᱱᱟᱦᱚᱸ ᱠᱮᱴᱠᱮᱴᱮ ᱠᱮᱴᱮᱡ ᱤᱫᱤᱭᱮᱱᱟ ᱢᱤᱫ ᱥᱮᱨᱢᱟ ᱟᱫᱷᱟ ᱯᱟᱨᱚᱢᱚᱜ ᱯᱟᱨᱚᱢᱚᱜᱛᱮ ᱚᱱᱟ ᱥᱳᱯᱷᱟᱦᱚᱸ ᱡᱟᱦᱟᱸᱫᱚ ᱠᱟᱴ ᱨᱮᱭᱟᱜ ᱛᱟᱦᱮᱸ ᱠᱟᱱᱟ ᱚᱱᱟᱦᱚᱸ ᱦᱩᱛᱤ ᱡᱚᱢᱠᱚ ᱮᱦᱚᱵᱠᱮᱫᱼᱟ ᱟᱨ ᱟᱹᱰᱤ ᱡᱳᱨᱜᱮᱠᱚ ᱡᱚᱢᱠᱮᱫᱼᱟ ᱚᱱᱟᱜᱮ ᱤᱧᱟᱹᱜ ᱥᱟᱢᱟᱱ ᱵᱟᱹᱲᱤᱡ ᱤᱧ ᱟᱹᱭᱠᱟᱹᱣᱠᱮᱫᱼᱟ ᱤᱧᱟᱹᱜ ᱥᱚᱯᱷᱟ ᱠᱩᱥᱤ ᱢᱚᱱᱮᱛᱮᱧ ᱠᱤᱨᱤᱧ ᱞᱮᱫᱼᱟ ᱢᱮᱱᱠᱷᱟᱱ ᱚᱱᱟ ᱵᱟᱹᱲᱤᱡ ᱜᱮ ᱚᱰᱳᱠᱮᱱᱟ ᱟᱨ ᱟᱹᱰᱤ ᱵᱟᱹᱲᱤᱡ ᱜᱤᱧ ᱟᱹᱭᱠᱟᱹᱣᱠᱮᱫᱼᱟ